ᱤᱧ ᱡᱟᱦᱟᱧ ᱪᱟᱞᱟᱜᱼᱟ ᱨᱟᱭᱜᱚᱧᱡ ᱚᱱᱟ ᱚᱠᱛᱮ ᱨᱮ ᱵᱟᱥ ᱨᱤᱧ ᱫᱮᱡ ᱟᱠᱟᱱ ᱛᱟᱦᱮᱱᱚᱜᱼᱟ ᱵᱟᱥ ᱨᱮ ᱫᱮᱡ ᱚᱠᱛᱮ ᱨᱮ ᱵᱟᱥ ᱜᱟᱹᱰᱤ ᱨᱮᱱᱟᱜ ᱴᱟᱭᱟᱨ ᱴᱷᱩᱭᱮᱱᱟ ᱢᱮᱱᱠᱷᱟᱱ ᱴᱟᱭᱟᱨ ᱴᱷᱩᱭᱮᱱ ᱠᱷᱟᱡ ᱫᱚ ᱪᱮᱠᱟᱞᱮᱠᱟ ᱛᱮᱞᱮ ᱪᱟᱞᱟᱜᱼᱟ ᱢᱟᱱᱮ ᱟᱹᱰᱤ ᱟᱥᱩᱵᱤᱛᱟ ᱨᱮᱞᱮ ᱯᱟᱲᱟᱣᱮᱱᱟ ᱛᱚ ᱟᱨᱦᱚᱸ ᱢᱤᱼᱢᱤᱫ ᱚᱱᱠᱟ ᱜᱮ ᱡᱮ ᱮᱴᱟᱜ ᱮᱴᱟᱜ ᱡᱟᱭᱜᱟ ᱨᱮᱞᱮ ᱪᱟᱞᱟᱣ ᱞᱮᱱᱟ ᱫᱟᱬᱟᱱ ᱛᱚ ᱚᱱᱛᱮ ᱫᱟᱜ ᱵᱟᱹᱱᱩᱜ ᱠᱟᱫᱼᱟ ᱟᱨ ᱫᱟᱜ ᱵᱟᱹᱱᱜ ᱠᱷᱟᱡ ᱫᱚ ᱫᱟᱜ ᱨᱮᱱᱟᱜ ᱟᱹᱰᱤ ᱚᱥᱩᱵᱤᱛᱟ ᱢᱟᱱᱮ ᱰᱟᱹᱵᱨᱟᱹᱜ ᱨᱮᱱᱟᱜ ᱡᱟᱭᱜᱟ ᱵᱟᱹᱱᱩᱜᱼᱟ ᱟᱨ ᱢᱟᱱᱮ ᱚᱱᱟ ᱠᱚᱨᱮᱱ ᱦᱚᱲ ᱦᱚᱸᱠᱚ ᱰᱟᱹᱵᱨᱟᱹᱜ ᱠᱟᱱᱟ ᱢᱟᱱᱮ ᱯᱩᱠᱷᱨᱤ ᱫᱟᱜ ᱨᱮ ᱟᱨ ᱱᱚᱛᱮ ᱟᱞᱮ ᱢᱟ ᱱᱚᱛᱮ ᱟᱞᱮ ᱥᱮᱡ ᱫᱚ ᱢᱟᱱᱮ ᱩᱛᱛᱚᱨ ᱫᱤᱱᱟᱡᱽᱯᱩᱨ ᱨᱮᱫᱚ ᱫᱟᱜ ᱨᱮᱱᱟᱜ ᱚᱵᱷᱟᱵ ᱠᱚᱫᱚ ᱵᱟᱹᱱᱩᱜᱼᱟ ᱫᱟᱜ ᱫᱚ ᱟᱹᱰᱤ ᱵᱮᱥ ᱜᱮ ᱦᱩᱭᱩᱜᱚᱜᱼᱟ ᱟᱫᱚ ᱚᱱᱟᱛᱮ ᱟᱞᱮ ᱡᱩᱫᱤ ᱡᱟᱦᱟᱸᱱᱟᱜ ᱤᱭᱟᱹ ᱨᱮᱞᱮ ᱪᱟᱞᱟᱜ ᱠᱷᱟᱡ ᱡᱟᱦᱟᱸ ᱥᱮᱡ ᱪᱟᱞᱟᱜ ᱠᱷᱟᱡ ᱡᱮ ᱱᱤᱛᱳᱜ ᱟᱞᱮ ᱞᱮ ᱪᱟᱞᱟᱜ ᱠᱟᱱᱟ ᱯᱤᱠᱱᱤᱠ ᱛᱚ ᱤᱭᱟᱹ ᱞᱮ ᱪᱟᱞᱟᱜ ᱠᱟᱱᱟ ᱦᱟᱡᱟᱨ ᱫᱩᱣᱟᱹᱨ ᱛᱟᱞᱚᱦᱮ ᱟᱞᱮ ᱫᱚ ᱢᱟᱱᱮ ᱵᱟᱥ ᱨᱮ ᱡᱟᱜ ᱱᱤᱛᱳᱜ ᱫᱚ ᱢᱟᱱᱮ ᱫᱟᱜ ᱥᱳᱞᱟᱨ ᱟᱭᱢᱟ ᱞᱮᱠᱟᱱᱟᱜ ᱜᱮ ᱦᱮᱱᱟᱜ ᱛᱮ ᱮᱢᱟᱠᱟᱱ ᱛᱮ ᱟᱵᱚᱨᱮᱱ ᱥᱚᱨᱠᱟᱨ ᱛᱟᱞᱚᱦᱮ ᱫᱚ ᱟᱞᱮ ᱫᱟᱜ ᱠᱚᱨᱮᱱᱟᱜ ᱚᱵᱷᱟᱵ ᱫᱚ ᱵᱟᱹᱱᱩᱜᱼᱟ ᱛᱟᱞᱚᱦᱮ ᱫᱚ ᱚᱱᱟ ᱤᱭᱟᱹ ᱨᱮᱱᱟᱜ ᱫᱟᱜ ᱜᱮ ᱰᱨᱟᱢ ᱨᱮᱱᱟᱜ ᱫᱟᱜ ᱜᱮ ᱵᱟᱥ ᱨᱮᱞᱮ ᱞᱟᱫᱮᱭᱟ ᱵᱟᱥ ᱨᱮ ᱞᱟᱫᱮ ᱠᱟᱛᱮ ᱛᱚ ᱚᱱᱟ ᱫᱟᱜ ᱨᱮᱞᱮ ᱤᱫᱤᱭᱟ ᱛᱟᱞᱚᱦᱮ ᱫᱚ ᱚᱱᱟ ᱫᱚ ᱚᱱᱟ ᱫᱟᱜ ᱜᱮ ᱡᱚᱢ ᱧᱩ ᱦᱩᱭᱩᱜ ᱛᱟᱞᱮᱭᱟ ᱚᱱᱟᱛᱮ ᱟᱞᱮ ᱫᱚ ᱡᱟᱦᱟᱸ ᱨᱮᱜᱮᱞᱮ ᱪᱟᱞᱟᱜᱼᱟ ᱛᱚ ᱚᱠᱟᱨᱮ ᱫᱟᱜ ᱵᱟᱹᱱᱩᱜᱼᱟ ᱡᱚᱠᱷᱚᱱ ᱚᱸᱰᱮ ᱫᱚ ᱫᱟᱜ ᱫᱚᱞᱮ ᱤᱫᱤ ᱛᱚᱨᱟᱭ ᱜᱮᱭᱟ ᱮᱱᱠᱷᱟᱱ ᱱᱚᱰᱮ ᱜᱮ ᱪᱟᱵᱟᱭᱮᱱᱟ